ᱵᱟᱭᱳᱜᱮᱥ ᱯᱞᱟᱱ ᱫᱚ ᱧᱮᱞ ᱠᱟᱱᱟ ᱥᱮ ᱟᱡᱚᱢ ᱠᱟᱱᱟ ᱱᱚᱣᱟ ᱫᱚ ᱢᱟᱲᱟᱝ ᱫᱚ ᱚᱱᱟ ᱵᱟᱭᱳ ᱜᱮᱥ ᱛᱮᱫᱚ ᱚᱱᱟ ᱠᱟᱹᱴᱤᱡ ᱜᱟᱹᱰᱤ ᱠᱚᱠᱚ ᱪᱟᱞᱟᱣᱮᱜᱼᱟ ᱟᱨ ᱫᱟᱨᱮ ᱱᱟᱹᱲᱤ ᱥᱟᱠᱟᱢ ᱛᱮᱦᱚᱸ ᱠᱚ ᱛᱮᱭᱟᱨᱮᱜᱼᱟ ᱢᱟᱲᱟᱝ ᱫᱚ ᱠᱟᱹᱴᱤᱡ ᱜᱟᱹᱰᱤ ᱠᱚ ᱪᱟᱞᱟᱣᱮᱜᱼᱟ ᱤᱱᱟᱹ ᱛᱟᱭᱚᱢ ᱱᱟᱥᱮᱱᱟᱜ ᱢᱟᱲᱟᱝ ᱥᱮᱬᱟ ᱜᱟᱹᱰᱤ ᱠᱚᱦᱚᱸ ᱠᱚ ᱪᱟᱞᱟᱣᱟ ᱚᱱᱟᱜᱮ ᱱᱚᱣᱟ ᱵᱟᱭᱳᱜᱮᱥ ᱫᱚᱠᱚ ᱢᱮᱛᱟᱜ ᱠᱟᱱᱟ ᱟᱨ ᱱᱤᱛᱚᱜ ᱫᱚ ᱚᱱᱟ ᱵᱟᱭᱳᱜᱮᱥ ᱛᱮᱫᱚ ᱠᱟᱹᱴᱤᱡ ᱠᱟᱹᱴᱤᱡ ᱟᱜᱜᱟᱹᱲᱤ ᱠᱚᱜᱮ ᱠᱚ ᱪᱟᱞᱟᱣ ᱤᱫᱤᱭᱮᱫᱼᱟ